ᱤᱧ ᱫᱚ ᱠᱟᱹᱴᱤᱡ ᱠᱷᱚᱱ ᱜᱮ ᱥᱟᱱᱛᱟᱞ ᱨᱚᱲ ᱫᱚᱧ ᱪᱮᱫ ᱠᱟᱫᱟ ᱤᱧ ᱜᱚᱜᱚ ᱤᱧ ᱵᱟᱵᱟ ᱴᱷᱮᱱ ᱠᱷᱚᱱ ᱜᱮ ᱟᱨ ᱡᱚᱛᱚ ᱦᱚᱲ ᱥᱟᱱᱛᱟᱞᱤ ᱛᱮᱠᱚ ᱨᱚᱲ ᱛᱮ ᱟᱹᱰᱤ ᱢᱚᱸᱡᱽ ᱜᱤᱧ ᱵᱩᱡᱷᱟᱹᱣᱟ ᱡᱟᱸᱦᱟ ᱠᱚᱨᱮ ᱥᱟᱱᱛᱟᱞ ᱛᱮᱠᱚ ᱨᱚᱲᱟ ᱛᱷᱚᱲᱟᱧ ᱠᱚᱭᱚᱜ ᱧᱚᱜ ᱠᱚᱼᱟ ᱟᱹᱰᱤ ᱢᱚᱸᱡᱽ ᱤᱧ ᱵᱩᱡᱷᱟᱹᱣ ᱠᱚᱣᱟ ᱨᱚᱲ ᱤᱧ ᱫᱚ ᱡᱟᱸᱦᱟ ᱨᱮᱜᱤᱧ ᱪᱟᱞᱟᱜ ᱚᱱᱰᱮᱜᱮ ᱡᱚᱛᱚ ᱦᱚᱲ ᱥᱟᱛᱮᱜ ᱜᱮ ᱥᱟᱱᱛᱟᱞ ᱛᱮᱜᱮᱧ ᱨᱚᱲᱟ